ᱱᱤᱭᱟᱹ ᱚᱠᱛᱚᱨᱮ ᱟᱞᱮ ᱴᱚᱴᱷᱟᱨᱮ ᱛᱤᱨᱞᱟᱹ ᱠᱚᱣᱟᱜ ᱟᱹᱰᱤ ᱜᱟᱱ ᱵᱚᱫᱚᱞ ᱧᱮᱞ ᱟᱠᱟᱱᱟ ᱚᱞᱚᱜ ᱯᱟᱲᱦᱟᱜ ᱠᱚ ᱥᱮᱬᱟ ᱠᱟᱫᱟ ᱪᱟᱹᱠᱨᱤ ᱵᱟᱹᱠᱨᱤ ᱮᱫᱟᱠᱚ ᱵᱟᱦᱨᱮ ᱪᱟᱞᱟᱜ ᱨᱮᱱᱟᱜ ᱠᱚ ᱠᱩᱨᱩᱢᱩᱴᱩ ᱮᱫᱟ ᱥᱟᱶᱛᱟ ᱥᱮ ᱚᱲᱟᱜ ᱜᱷᱟᱸᱨᱚᱧᱡᱽ ᱠᱷᱚᱱᱟᱜ ᱦᱚᱸ ᱡᱟᱦᱟ ᱞᱮᱠᱟᱱ ᱵᱟᱫᱷᱟ ᱵᱤᱯᱚᱛᱛᱤ ᱥᱮ ᱚᱱᱠᱟᱱ ᱮᱸᱴᱠᱮ ᱴᱚᱬᱮ ᱪᱮᱫ ᱜᱮ ᱵᱟᱠᱚ ᱯᱟᱲᱟᱣ ᱟᱠᱟᱱᱟ